ᱫᱟᱣ ᱤᱧ ᱧᱟᱢ ᱞᱮᱠᱷᱟᱡ ᱤᱧ ᱵᱷᱟᱨᱚᱛ ᱨᱮᱱᱟᱜ ᱪᱤᱛᱟᱹᱨᱧ ᱩᱫᱩᱜᱟ ᱟᱨ ᱵᱷᱟᱨᱚᱛ ᱨᱮᱭᱟᱜ ᱪᱤᱛᱟᱨ ᱨᱮ ᱱᱚᱣᱟᱧ ᱩᱫᱩᱜᱟ ᱡᱮ ᱡᱟᱦᱟᱸ ᱚᱠᱟ ᱚᱠᱟ ᱡᱟᱭᱜᱟ ᱨᱮ ᱥᱟᱱᱛᱟᱲ ᱢᱮᱱᱟᱜ ᱟᱠᱟᱫ ᱠᱚᱣᱟ ᱟᱨ ᱚᱱᱟ ᱡᱟᱭᱜᱟ ᱨᱮᱱ ᱥᱟᱱᱛᱟᱲ ᱠᱚᱣᱟᱜ ᱪᱮᱫ ᱠᱟᱹᱢᱤ ᱛᱟᱠᱚ ᱪᱮᱫ ᱠᱟᱹᱢᱤ ᱠᱟᱛᱮ ᱟᱠᱚᱣᱟᱜ ᱡᱤᱭᱚᱱ ᱠᱚ ᱠᱷᱟᱲᱟᱣᱮᱫ ᱛᱟᱠᱚᱣᱟ ᱟᱨ ᱫᱚᱥᱨᱟ ᱫᱚᱹᱧ ᱩᱫᱩᱜᱟ ᱚᱱᱟ ᱡᱟᱭᱜᱟ ᱨᱮᱱ ᱚᱠᱟ ᱡᱟᱭᱜᱟ ᱨᱮᱱ ᱥᱟᱱᱛᱟᱲ ᱠᱚ ᱡᱟᱹᱥᱛᱤ ᱠᱚ ᱩᱱᱱᱚᱛᱤ ᱟᱠᱟᱫ ᱛᱟᱵᱚᱱᱟ ᱟᱨ ᱚᱠᱟ ᱡᱟᱭᱜᱟ ᱨᱮᱱ ᱥᱟᱱᱛᱟᱲ ᱠᱚ ᱱᱤᱛ ᱦᱟᱹᱵᱤᱡ ᱛᱮ ᱵᱟᱠᱚ ᱩᱱᱱᱚᱛᱤ ᱟᱠᱟᱫ ᱛᱟᱵᱚᱱᱟ ᱟᱨ ᱟᱨᱚᱦᱚᱹᱧ ᱩᱫᱩᱜᱟ ᱚᱠᱟ ᱡᱟᱭᱜᱟ ᱨᱮᱱ ᱥᱟᱱᱛᱟᱲ ᱠᱚ ᱪᱮᱫ ᱠᱚ ᱠᱚ ᱠᱟᱹᱢᱤ ᱞᱮᱠᱷᱟᱱ ᱟᱠᱚᱣᱟᱜ ᱡᱟᱹᱥᱛᱤ ᱩᱱᱱᱚᱛᱤ ᱦᱩᱭᱩᱜ ᱛᱟᱠᱚᱣᱟ ᱟᱨ ᱡᱟᱦᱟᱸ ᱡᱟᱭᱜᱟ ᱨᱮᱱ ᱥᱟᱱᱛᱟᱲ ᱠᱚ ᱩᱱᱱᱚᱛᱚ ᱟᱠᱟᱜᱼᱟ ᱩᱱᱠᱩ ᱠᱚ ᱧᱮᱞ ᱨᱮᱱᱟᱜ ᱢᱤᱫᱴᱟᱝ ᱫᱟᱣ ᱤᱧ ᱮᱢᱟ ᱠᱚᱣᱟ ᱡᱟᱛᱮ ᱡᱟᱦᱟᱭ ᱠᱚ ᱥᱟᱱᱛᱟᱲ ᱡᱟᱦᱟᱸ ᱨᱟᱡᱽᱡᱚ ᱨᱮᱱ ᱥᱟᱱᱛᱟᱲ ᱟᱵᱚ ᱠᱚ ᱛᱟᱭᱚᱢ ᱟᱠᱟᱱ ᱛᱟᱵᱚᱱᱟ ᱚᱱᱟ ᱨᱟᱡᱽᱡᱚ ᱨᱮᱱ ᱥᱟᱱᱛᱟᱲ ᱦᱚᱸ ᱡᱟᱛᱮ ᱰᱮᱵᱽᱞᱳᱯ ᱦᱩᱭᱟᱠᱟᱱ ᱥᱟᱱᱛᱟᱲ ᱠᱚ ᱠᱚᱣᱟᱜ ᱡᱤᱱᱤᱥ ᱧᱮᱞ ᱠᱟᱛᱮ ᱟᱠᱩ ᱦᱚᱸ ᱡᱟᱛᱮ ᱠᱚ ᱰᱮᱵᱽᱞᱳᱯ ᱫᱟᱲᱮᱭᱟᱜ ᱥᱟᱱᱟᱢ ᱠᱚᱜᱮ ᱡᱟᱛᱮ ᱰᱮᱵᱽᱞᱚᱯ ᱵᱚᱱ ᱦᱳᱭ ᱫᱟᱲᱮᱭᱟᱜ ᱚᱱᱟᱜᱮᱧ ᱩᱫᱩᱜᱟ